ᱦᱮᱞᱳ ᱤᱧ ᱪᱟᱢᱯᱟ ᱵᱟᱥᱠᱮᱧ ᱢᱮᱱᱫᱟ ᱟᱪᱪᱷᱟ ᱤᱧ ᱡᱟᱦᱟᱸ ᱢᱤᱫᱴᱟᱝ ᱠᱮᱵᱤᱧ ᱵᱩᱠᱤᱝ ᱞᱮᱫᱟ ᱱᱚᱰᱮ ᱠᱷᱚᱱ ᱱᱚᱰᱮ ᱥᱮᱱᱚᱜ ᱢᱮᱱᱛᱮ ᱛᱚ ᱚᱱᱟ ᱱᱤᱛᱳᱜ ᱫᱷᱟᱹᱵᱤᱡ ᱛᱮ ᱪᱮᱫᱟᱜ ᱵᱟᱝ ᱥᱮᱴᱮᱨᱟᱠᱟᱱᱟ ᱟᱨ ᱪᱮᱫᱟᱜ ᱯᱮ ᱵᱤᱞᱚᱢᱮᱫᱟ ᱴᱟᱭᱤᱢ ᱨᱮ ᱵᱟᱝ ᱥᱮᱴᱮᱨ ᱞᱮᱠᱷᱟᱱ ᱚᱠᱟᱞᱮᱠᱟ ᱚᱥᱩᱵᱤᱫᱟ ᱦᱩᱭᱩᱜᱼᱟ ᱚᱱᱟ ᱫᱚᱯᱮ ᱵᱟᱲᱟᱭᱟ ᱥᱮ ᱵᱟᱝ ᱛᱟᱦᱚᱞᱮ ᱱᱚᱣᱟ ᱠᱮᱵ ᱫᱩ ᱵᱟᱹᱛᱤᱞ ᱠᱟᱜ ᱠᱟᱱᱟ ᱱᱤᱛ ᱦᱮᱞᱳ ᱦᱮᱸ ᱰᱨᱟᱭᱵᱷᱟᱨ ᱥᱮᱴᱮᱨ ᱠᱟᱱᱟᱢ ᱟᱫᱚ ᱪᱮᱫᱟᱜ ᱮᱢ ᱫᱮᱨᱤᱭ ᱠᱟᱫᱟ ᱛᱟᱭᱞᱮ ᱟᱢ ᱫᱚ ᱱᱤᱛᱳᱜ ᱴᱟᱭᱤᱢ ᱨᱮ ᱵᱟᱝ ᱥᱮᱴᱮᱨ ᱞᱮᱠᱷᱟᱱ ᱚᱱᱟ ᱫᱚ ᱚᱠᱟᱞᱮᱠᱟ ᱡᱩᱛᱩᱜᱼᱟ ᱱᱤᱛ ᱱᱤᱛ ᱟᱢ ᱩᱱᱟᱹᱜ ᱵᱷᱟᱲᱟ ᱵᱟᱹᱧ ᱮᱢᱟᱢᱟ ᱠᱟᱨᱚᱱ ᱟᱢ ᱟᱹᱰᱤᱢ ᱵᱤᱞᱚᱢᱟᱠᱟᱫᱟ ᱟᱨ ᱱᱤᱛᱳᱜ ᱤᱧᱟᱹᱜ ᱞᱟᱹᱠᱛᱤᱭᱟᱱ ᱞᱮᱠᱟᱛᱮ ᱢᱤᱫᱴᱷᱮᱱ ᱥᱮᱮᱨᱚᱜ ᱦᱩᱭᱩᱜ ᱛᱤᱧᱟᱹ ᱡᱟᱦᱟᱸ ᱫᱚ ᱥᱚᱢᱚᱭ ᱨᱮ ᱵᱟᱝ ᱥᱮᱴᱮᱨ ᱞᱮᱠᱷᱟᱱ ᱟᱹᱰᱤ ᱵᱟᱹᱲᱤᱡᱚᱜᱼᱟ